ᱵᱤᱡᱽᱱᱮᱥ ᱞᱤᱧ ᱠᱷᱩᱞᱟᱹᱣ ᱠᱟᱫᱟ ᱟᱨ ᱥᱩᱠᱨᱤ ᱠᱚ ᱮᱢᱟᱱ ᱠᱚᱞᱤᱧ ᱠᱩᱞᱟᱹᱣ ᱠᱟᱜ ᱠᱚᱣᱟ ᱢᱮᱨᱚᱢ ᱠᱚᱞᱤᱧ ᱠᱷᱩᱞᱟᱹᱣ ᱟᱠᱟᱫ ᱠᱚᱣᱟ ᱛᱚ ᱱᱚᱣᱟ ᱨᱮ ᱢᱤᱫᱴᱤᱡ ᱦᱚᱲ ᱫᱮᱠᱷᱟ ᱫᱮᱠᱷᱤᱛᱮ ᱧᱮᱞᱮᱫ ᱠᱚᱣᱟᱹᱧ ᱯᱚᱨᱜᱨᱮᱥ ᱮᱫᱟ ᱠᱚ ᱵᱟᱲᱦᱟᱜ ᱠᱟᱱᱟ ᱠᱚ ᱦᱚᱲ ᱟᱨ ᱚᱱᱟᱛᱮ ᱯᱚᱭᱥᱟ ᱴᱟᱠᱟ ᱦᱚᱸᱠᱚ ᱤᱱᱠᱟᱢ ᱮᱫᱟ ᱛᱚ ᱟᱞᱤᱧ ᱫᱚ ᱢᱚᱡᱹ ᱫᱩᱨ ᱦᱚᱲ ᱠᱟᱱᱟᱞᱤᱧ ᱛᱚ ᱚᱱᱟ ᱪᱤᱠᱟᱹ ᱥᱟᱭᱤᱰ ᱠᱷᱚᱱ ᱚᱱᱟ ᱫᱚᱞᱤᱧ ᱠᱟᱨᱵᱟᱨ ᱤᱭᱟᱹ ᱵᱤᱡᱱᱮᱥ ᱠᱟᱱᱟ ᱛᱚ ᱵᱤᱡᱽᱱᱮᱥ ᱢᱮᱱ ᱵᱤᱡᱽᱱᱮᱥ ᱠᱟᱱᱟ ᱛᱚ ᱥᱚᱢᱚᱭ ᱠᱟᱨᱮ ᱯᱚᱭᱥᱟ ᱠᱚ ᱵᱟᱝ ᱠᱩᱲᱟᱹᱣ ᱠᱩᱲᱟᱹᱜᱼᱟ ᱛᱚ ᱚᱱᱟ ᱠᱚᱜᱮ ᱢᱮᱱᱴᱮᱱ ᱦᱩᱭᱩᱜ ᱠᱟᱱᱟ ᱛᱚ ᱚᱱᱟ ᱦᱤᱥᱟᱹᱵ ᱛᱮ ᱱᱚᱣᱟ ᱵᱤᱡᱽᱱᱮᱥ ᱫᱚᱞᱤᱧ ᱪᱟᱹᱞᱩ ᱟᱠᱟᱫᱼᱟ ᱛᱤᱱ ᱪᱟᱨ ᱵᱚᱪᱷᱚᱨ ᱠᱷᱚᱱ ᱛᱚ ᱱᱚᱣᱟ ᱛᱮ ᱟᱹᱰᱤ ᱠᱩᱥᱤ ᱞᱤᱧ ᱵᱩᱡᱷᱟᱹᱣ ᱮᱫᱟ ᱟᱨ ᱟᱹᱰᱤ ᱠᱩᱥᱤᱞᱤᱧ ᱵᱩᱡᱷᱟᱹᱣ ᱮᱫᱟ ᱥᱚᱢᱚᱭ ᱨᱮ ᱯᱚᱭᱥᱟ ᱴᱟᱠᱟ ᱵᱟᱝ ᱦᱩᱭᱩᱜ ᱠᱷᱟᱱ ᱟᱹᱠᱷᱨᱤᱧ ᱦᱩᱭᱩᱜ ᱠᱟᱱ ᱜᱮᱭᱟ ᱡᱟᱦᱟᱱ ᱠᱚ ᱡᱟᱦᱟᱱ ᱩᱯᱟᱹᱭ ᱦᱩᱭᱩᱜ ᱠᱟᱱ ᱜᱮᱭᱟ ᱛᱚ ᱚᱠᱚᱭ ᱴᱷᱮᱱ ᱦᱚᱸ ᱛᱚ ᱯᱚᱭᱥᱟ ᱛᱚ ᱚᱠᱚᱭ ᱦᱚᱸ ᱵᱟᱝ ᱵᱟᱝ ᱫᱚᱨᱠᱟᱨᱚᱜ ᱠᱟᱱᱟ ᱟᱞᱮ ᱦᱚᱸᱞᱤᱧ ᱠᱟᱹᱢᱤ ᱵᱟᱲᱟᱭᱮᱫᱟ ᱢᱚᱡᱽ ᱫᱩᱨ ᱠᱟᱱᱟᱞᱤᱧ ᱵᱟᱨᱦᱮ ᱠᱚᱨᱮ ᱜᱮᱞᱤᱧ ᱠᱟᱹᱢᱤ ᱵᱟᱲᱟᱭᱟ ᱦᱮᱥᱮᱸ ᱛᱚ ᱚᱱᱟᱜᱮᱧ ᱢᱮᱱᱫᱟ ᱟᱵᱚ ᱦᱚᱲ ᱧᱮᱞ ᱞᱮᱠᱟᱛᱮ ᱞᱟᱦᱟ ᱥᱮᱫ ᱫᱚ ᱠᱚᱥᱤᱥ ᱛᱚ ᱚᱱᱟᱜᱮ ᱱᱤᱛᱚᱜ ᱟᱞᱤᱧ ᱞᱤᱧ ᱠᱟᱨᱵᱟᱨ ᱟᱠᱟᱫᱟ ᱢᱚᱡᱽ ᱜᱮᱞᱤᱧ ᱵᱩᱡᱷᱟᱹᱣ ᱮᱫᱟ ᱟᱨ ᱨᱟᱹᱥᱠᱟᱹ ᱜᱮᱞᱤᱧ ᱵᱩᱡᱷᱟᱹᱭ ᱮᱫᱟ ᱚᱱᱟᱜᱤᱧ ᱢᱮᱱᱟ ᱥᱟᱱᱟᱢ ᱦᱚᱲ ᱜᱮ ᱡᱩᱫᱤ ᱚᱱᱠᱟ ᱵᱚᱱ ᱵᱮᱨᱳᱡᱽᱜᱟᱨ ᱵᱟᱝ ᱛᱟᱦᱮᱱᱟ ᱟᱹᱰᱤ ᱱᱟᱯᱟᱭ ᱛᱮᱵᱚ ᱪᱚᱲᱟᱜᱼᱟ